ᱥᱮᱫᱟᱭ ᱫᱚ ᱛᱟᱦᱮᱸ ᱠᱟᱱᱟ ᱜᱚᱭᱱᱟ ᱜᱟᱹᱴᱤ ᱞᱮᱠᱟ ᱛᱮᱫᱚ ᱥᱮᱫᱟᱭ ᱦᱚᱲ ᱫᱚ ᱱᱚᱣᱟ ᱵᱟᱝᱠᱤ ᱠᱚ ᱦᱚᱨᱚᱜ ᱛᱟᱦᱮᱸ ᱠᱟᱱᱟ ᱡᱟᱸᱜᱟᱨᱮ ᱟᱨ ᱦᱚᱴᱚᱜ ᱨᱮᱫᱚ ᱦᱟᱹᱥᱞᱤ ᱟᱫᱚ ᱩᱱ ᱚᱠᱛᱚ ᱨᱮᱫᱚ ᱚᱱᱮ ᱵᱟᱝᱠᱤ ᱠᱚ ᱟᱹᱰᱤ ᱢᱳᱴᱟ ᱢᱳᱴᱟ ᱛᱟᱦᱮᱸ ᱠᱟᱱᱟ ᱟᱨ ᱦᱟᱸᱥᱞᱤ ᱨᱮᱭᱟᱜ ᱦᱚᱸ ᱨᱩᱯᱟᱹ ᱨᱮᱭᱟᱜ ᱠᱚ ᱦᱚᱨᱚᱜ ᱛᱟᱦᱮᱸᱜ ᱛᱚ ᱩᱱ ᱦᱚᱸ ᱚᱱᱟ ᱫᱚ ᱟᱹᱰᱤ ᱢᱳᱴᱟ ᱢᱳᱴᱟᱜᱮ ᱛᱟᱦᱮᱸ ᱠᱟᱱᱟ ᱟᱫᱚ ᱱᱚᱣᱟ ᱚᱠᱟ ᱞᱮᱠᱟᱨᱮ ᱵᱚᱫᱚᱞᱮᱱᱟ ᱚᱱᱟ ᱞᱟᱹᱭ ᱫᱚ ᱠᱟᱹᱴᱤᱡ ᱟᱸᱴ ᱜᱮᱭᱟ ᱟᱫᱚ ᱵᱟᱝᱫᱚ ᱦᱟᱢᱟᱞ ᱡᱟᱞᱟᱛᱮ ᱵᱟᱝᱫᱚ ᱱᱤᱛᱚᱜ ᱫᱚ ᱚᱱᱠᱟᱱᱟᱜ ᱦᱟᱛᱟᱣ ᱠᱚᱨᱛᱮ ᱜᱮᱞᱮ ᱟᱹᱰᱤ ᱜᱚᱱᱚᱝ ᱦᱚᱸ ᱵᱟᱹᱲᱛᱤ ᱮᱢᱚᱜ ᱦᱩᱭᱩᱜᱼᱟ ᱟᱫᱚ ᱟᱨ ᱵᱟᱝᱠᱷᱟᱱ ᱫᱚ ᱦᱳᱭᱛᱳ ᱡᱟᱦᱟᱸᱭ ᱫᱚ ᱠᱚ ᱠᱟᱨᱵᱟᱨ ᱮᱫᱟ ᱩᱱ ᱩᱱᱠᱩ ᱠᱩᱞᱤ ᱠᱚ ᱦᱩᱭᱩᱜᱼᱟ ᱟᱨ ᱡᱚᱠᱷᱚᱱ ᱥᱩᱨ ᱥᱩᱯᱩᱨ ᱨᱮᱫᱚ ᱱᱤᱛᱚᱜ ᱫᱚ ᱚᱱᱠᱟᱱ ᱠᱚᱫᱚ ᱵᱟᱹᱱᱩᱜ ᱠᱟᱜ ᱠᱚᱣᱟ ᱚᱠᱚᱭ ᱦᱟᱸᱜ ᱤᱧ ᱠᱩᱞᱤ ᱜᱚᱫᱮᱭᱟ ᱚᱱᱟ ᱦᱚᱛᱮᱜ ᱛᱮ ᱤᱧ ᱫᱩᱧ ᱦᱳᱭᱛᱳ ᱫᱟᱢ ᱤᱭᱟᱹ ᱛᱮᱦᱚᱸ ᱦᱩᱭ ᱫᱟᱲᱮᱭᱟᱜᱼᱟ ᱟᱨ ᱵᱟᱝᱠᱷᱟᱱ ᱫᱚ ᱧᱮᱧᱮᱞ ᱡᱚᱝ ᱛᱮᱦᱚᱸ ᱧᱮᱞ ᱡᱚᱝ ᱛᱮᱦᱚᱸ ᱤᱧ ᱴᱷᱮᱱ ᱫᱚ ᱱᱩᱱᱟᱹᱝ ᱡᱟᱦᱟᱸ ᱫᱤᱠᱩ ᱠᱚ ᱦᱚᱴᱚᱜ ᱨᱮᱦᱚᱸ ᱢᱟᱞᱟ ᱠᱚ ᱦᱚᱨᱚᱜ ᱮᱫᱟ ᱟᱫᱚ ᱚᱱᱟ ᱧᱮᱞᱛᱮ ᱦᱳᱭ ᱛᱚᱠᱚ ᱟᱵᱚ ᱨᱮᱱ ᱦᱚᱸ ᱚᱱᱟ ᱢᱟᱞᱟ ᱜᱮᱠᱚ ᱦᱚᱨᱚᱜ ᱮᱫᱟ ᱟᱨ ᱡᱟᱦᱟᱸ ᱫᱚ ᱡᱟᱸᱜᱟ ᱠᱚᱨᱮᱠ ᱠᱚ ᱦᱚᱨᱚᱜ ᱮᱫᱟ ᱵᱟᱝᱠᱤ ᱠᱚ ᱦᱚᱨᱚᱜ ᱛᱟᱦᱮᱸ ᱠᱟᱱᱟ ᱚᱱᱟ ᱦᱚᱸ ᱱᱤᱛᱚᱜ ᱫᱚ ᱵᱟᱝᱠᱤ ᱵᱟᱫᱚᱞ ᱫᱚ ᱛᱚᱲᱟ ᱠᱚᱜᱮ ᱠᱚ ᱦᱚᱨᱚᱜ ᱮᱫᱟ ᱦᱚᱜᱼᱚᱭ ᱱᱚᱝᱠᱟ ᱞᱮᱠᱟ ᱟᱨᱪᱮᱫ ᱟᱨ ᱞᱩᱜᱽᱲᱤ ᱞᱟᱯᱚ ᱞᱩᱜᱽᱲᱤ ᱞᱟᱯᱚ ᱠᱚᱦᱚᱸ ᱡᱟᱦᱟᱸ ᱫᱚ ᱥᱮᱨᱣᱟ ᱨᱮᱭᱟᱜ ᱚᱱᱟ ᱫᱚ ᱥᱮᱨᱣᱟ ᱨᱮᱭᱟᱜ ᱦᱚᱸ ᱴᱷᱤᱠ ᱜᱮ ᱢᱮᱱᱟᱜ ᱟᱠᱟᱫ ᱱᱚᱰᱮ ᱫᱚ ᱦᱟᱸᱜ ᱴᱷᱤᱠ ᱜᱮ ᱵᱚᱞᱛᱮ ᱫᱚ ᱪᱮᱫ ᱞᱮᱠᱟ ᱡᱟᱦᱟᱸ ᱵᱟᱯᱞᱟ ᱚᱲᱟᱜ ᱥᱚᱢᱚᱭ ᱵᱟᱯᱞᱟ ᱚᱲᱟᱜ ᱥᱚᱢᱚᱭ ᱫᱚᱦᱟᱸᱜ ᱵᱟᱯᱞᱟᱜ ᱥᱚᱢᱚᱭ ᱫᱚ ᱠᱮᱵᱚᱞ ᱡᱷᱚᱛ ᱜᱮ ᱚᱱᱟ ᱟᱞᱛᱟ ᱯᱟᱹᱲ ᱫᱷᱩᱛᱤ ᱥᱮ ᱞᱩᱜᱽᱲᱤᱡ ᱟᱭᱳ ᱦᱚᱲ ᱠᱚ ᱡᱟᱦᱟᱸ ᱠᱚ ᱵᱟᱸᱫᱮ ᱭᱮᱜ ᱫᱚ ᱦᱚᱜᱼᱚᱭ ᱱᱚᱝᱠᱟ ᱞᱮᱠᱟ ᱚᱱᱟ ᱫᱚ ᱱᱤᱛᱚᱜ ᱫᱚ ᱚᱱᱟᱜᱮ ᱪᱟᱞᱟᱜ ᱠᱟᱱᱟ ᱱᱚᱣᱟ ᱫᱚ ᱦᱟᱜ ᱵᱟᱝ ᱵᱚᱫᱚᱞ ᱟᱠᱟᱱᱟ ᱟᱨ ᱦᱚᱭᱛᱳ ᱡᱟᱦᱟᱸ ᱠᱚᱫᱚ ᱵᱚᱫᱚᱞ ᱟᱠᱟᱱ ᱫᱚ ᱡᱮᱢᱚᱱ ᱱᱤᱛᱚᱜ ᱯᱮᱱ ᱥᱟᱴ ᱦᱚᱜᱼᱚᱭ ᱱᱚᱝᱠᱟ ᱚᱱᱟ ᱦᱚᱭᱛᱳ ᱫᱤᱠᱩᱣᱟᱜ ᱧᱮᱞ ᱠᱟᱛᱮᱜ ᱥᱮ ᱱᱚᱣᱟ ᱨᱮᱫᱚ ᱠᱟᱹᱴᱤᱡ ᱯᱚᱨᱤᱥᱚᱨᱚᱢ ᱦᱚᱸ ᱵᱟᱹᱱᱩᱜ ᱠᱟᱫᱟ ᱢᱤᱫ ᱫᱷᱟᱣ ᱡᱟᱦᱟᱸ ᱞᱮᱠᱟᱛᱮ ᱦᱩᱲᱟᱹᱨ ᱜᱚᱜ ᱠᱷᱟᱡ ᱜᱮ ᱟᱫᱚ ᱚᱱᱟ ᱫᱚ ᱰᱷᱟᱝ ᱛᱟᱦᱮᱸᱭᱮᱱᱟ ᱟᱨ ᱫᱷᱩᱛᱤ ᱠᱚᱫᱚ ᱢᱤᱫ ᱫᱷᱟᱣ ᱮᱢ ᱫᱷᱩᱛᱤᱭᱮᱱᱟ ᱫᱷᱩᱛᱤ ᱠᱟᱛᱮᱜ ᱟᱨᱚ ᱵᱷᱟᱸᱫᱩᱲᱚᱜ ᱠᱟᱱ ᱛᱟᱢᱟ ᱦᱚᱜᱼᱚᱭ ᱱᱚᱝᱠᱟ ᱠᱷᱟᱹᱛᱤᱨ ᱦᱚᱸ ᱠᱚ ᱚᱱᱟ ᱠᱚᱫᱚ ᱠᱚ ᱵᱟᱫ ᱠᱟᱫᱟ